ᱟᱵᱚ ᱥᱚᱢᱟᱡᱽ ᱨᱮ ᱥᱮᱪᱮᱫ ᱫᱚ ᱪᱮᱫ ᱠᱚ ᱞᱮᱠᱟᱛᱮ ᱥᱚᱲᱚᱠᱮ ᱮᱥᱮᱫ ᱠᱟᱫᱟ ᱚᱱᱟᱫᱚ ᱟᱵᱚᱣᱟᱜ ᱟᱹᱨᱤᱪᱟᱹᱞᱤ ᱥᱮ ᱠᱟᱞᱪᱟᱨ ᱞᱮᱠᱟᱛᱮ ᱡᱟ ᱢᱮᱱᱟᱜᱼᱟ ᱥᱚᱢᱚᱭ ᱟᱹᱰᱤ ᱵᱟᱹᱲᱛᱤ ᱵᱚᱱ ᱮᱢᱟ ᱟᱨ ᱚᱠᱚᱭ ᱫᱚ ᱦᱟᱺᱰᱤ ᱵᱚᱱ ᱧᱩᱭᱟ ᱯᱟᱹᱣᱨᱟᱹ ᱵᱚᱱ ᱧᱩᱭᱟ ᱥᱚᱢᱟᱡᱽ ᱨᱮ ᱚᱠᱚᱭ ᱜᱤᱫᱽᱨᱟᱹ ᱢᱮᱱᱟᱭᱟ ᱩᱱᱤ ᱦᱚᱸ ᱴᱷᱤᱠ ᱥᱟᱺᱦᱤᱡ ᱵᱟᱭ ᱚᱞᱚᱜ ᱯᱟᱲᱦᱟᱜ ᱫᱟᱲᱮᱭᱟᱜᱼᱟ ᱪᱤᱠᱟᱹᱛᱮ ᱟᱯᱟᱛ ᱛᱮᱫ ᱡᱩᱫᱤ ᱵᱩᱞ ᱠᱚᱡ ᱠᱷᱟᱱ ᱠᱟᱹᱣᱼᱢᱟᱹᱣ ᱠᱷᱟᱱ ᱜᱤᱫᱽᱨᱟᱹ ᱫᱚ ᱟᱨ ᱪᱤᱠᱟᱹᱛᱮᱭ ᱥᱮᱪᱮᱫᱚᱜᱼᱟ ᱟᱨ ᱞᱟᱠᱪᱟᱨ ᱟᱵᱚᱣᱟᱜ ᱡᱟ ᱢᱮᱱᱟᱜ ᱵᱟᱦᱟ ᱥᱚᱨᱦᱟᱭ ᱠᱟᱨᱟᱢ ᱮᱢᱟᱱ ᱛᱮᱭᱟᱜ ᱠᱚ ᱦᱮᱱᱟᱜ ᱟᱵᱚᱣᱟᱜ ᱫᱚ ᱡᱚᱛᱚᱜᱮ ᱡᱤᱞᱤᱧ ᱥᱟᱺᱦᱤᱡ ᱜᱮᱭᱟ ᱵᱟᱨ ᱯᱮ ᱫᱤᱱ ᱫᱷᱚᱨᱮ ᱡᱮᱢᱚᱱ ᱥᱚᱨᱦᱟᱭ ᱨᱮᱫᱚ ᱢᱚᱬᱮ ᱢᱟᱦᱟ ᱛᱩᱨᱩᱭ ᱢᱟᱦᱟ ᱦᱩᱭᱩᱜ ᱠᱟᱱᱟ ᱛᱚ ᱚᱱᱮ ᱚᱱᱟ ᱠᱚ ᱟᱵᱚᱣᱟᱜ ᱥᱚᱢᱚᱭ ᱟᱹᱰᱤ ᱟᱸᱴᱮ ᱤᱭᱟᱹᱭᱮᱫ ᱛᱟᱵᱚᱱᱟ ᱢᱟᱱᱮ ᱜᱤᱫᱽᱨᱟᱹ ᱠᱚ ᱥᱤᱠᱷᱱᱟᱹᱛ ᱞᱮᱠᱟᱛᱮ ᱤᱥᱠᱩᱞ ᱨᱮ ᱪᱟᱞᱟᱜ ᱦᱚᱸ ᱟᱵᱚᱣᱟᱜ ᱯᱚᱨᱚᱵᱽ ᱵᱟᱝ ᱵᱟᱹᱜᱤ ᱠᱟᱛᱮᱫ ᱵᱟᱭ ᱵᱟᱹᱜᱤ ᱫᱟᱲᱮᱭᱟᱜ ᱠᱷᱟᱹᱛᱤᱨ ᱩᱱᱤ ᱥᱮ ᱜᱟᱨᱡᱮᱱ ᱦᱚᱸ ᱴᱷᱤᱠ ᱥᱟᱺᱦᱤᱡ ᱵᱟᱭ ᱥᱩᱥᱛᱷᱚ ᱞᱮᱱᱠᱷᱟᱱ ᱪᱤᱠᱟᱹᱛᱮ ᱤᱥᱠᱩᱞᱮ ᱠᱩᱞᱮᱭᱟᱥᱮ ᱦᱳᱥᱴᱮᱞᱮ ᱤᱫᱤᱭᱮᱭᱟ ᱱᱚᱜᱼᱚᱭ ᱛᱟᱵᱚᱱ ᱟᱵᱚᱣᱟᱜ ᱞᱟᱠᱪᱟᱨ ᱨᱮᱱᱟᱜ ᱥᱚᱢᱚᱭ ᱰᱷᱮᱨ ᱵᱚᱱ ᱦᱟᱛᱟᱣᱮᱫ ᱠᱷᱟᱹᱛᱤᱨ ᱥᱮᱪᱮᱫ ᱥᱮᱫ ᱛᱮᱵᱚᱱ ᱛᱟᱭᱱᱚᱢᱚᱜ ᱠᱟᱱᱟ